ᱤᱧ ᱟᱹᱰᱤᱜᱟᱱ ᱥᱟᱱᱛᱷᱟᱞᱤ ᱯᱷᱤᱞᱤᱢᱤᱧ ᱧᱮᱞ ᱠᱟᱫᱟ ᱞᱮᱠᱤᱱ ᱡᱚᱛᱚᱠᱷᱚᱱ ᱵᱮᱥ ᱫᱚ ᱤᱧᱤᱧ ᱠᱩᱥᱤᱭᱟᱜᱼᱟ ᱥᱟᱹᱜᱟᱭ ᱱᱟᱣᱟ ᱯᱷᱤᱞᱤᱢ ᱡᱟᱦᱟᱸ ᱦᱤᱨᱳ ᱧᱩᱛᱩᱢ ᱛᱮᱫᱚᱠᱤᱱ ᱦᱩᱭᱩᱜ ᱠᱟᱱᱟ ᱞᱚᱠᱠᱷᱚᱱ ᱥᱚᱨᱮᱱ ᱟᱨ ᱦᱤᱨᱳᱭᱤᱱ ᱛᱟᱹᱠᱤᱱ ᱫᱚᱠᱤᱱ ᱦᱩᱭᱩᱜ ᱠᱟᱱᱟ ᱟᱦᱞᱟ ᱴᱩᱰᱩ ᱛᱤᱠᱤᱱᱟᱜ ᱨᱳᱞ ᱫᱚ ᱤᱧ ᱫᱚ ᱟᱹᱰᱤᱜᱤᱧ ᱠᱩᱥᱤᱭᱟᱜ ᱠᱟᱱᱟ ᱟᱨ ᱚᱠᱚᱭ ᱠᱚ ᱥᱟᱱᱛᱷᱟᱞᱤ ᱯᱷᱤᱞᱤᱢ ᱧᱮᱞᱯᱮ ᱠᱩᱥᱤᱭᱟᱜᱼᱟ ᱞᱟᱹᱭ ᱛᱟᱵᱚᱱ ᱯᱮ ᱟᱨ ᱟᱨ ᱚᱠᱚᱭ ᱠᱚ ᱥᱟᱹᱜᱟᱹᱭ ᱯᱷᱤᱞᱤᱢ ᱯᱮ ᱧᱮᱞ ᱠᱟᱜᱼᱟ ᱟᱵᱚ ᱥᱟᱱᱛᱷᱟᱞᱤᱭᱟᱜ ᱩᱱᱠᱩ ᱦᱚᱸ ᱞᱟᱹᱭ ᱛᱟᱵᱚᱱ ᱯᱮ ᱟᱨ ᱚᱠᱚᱭ ᱠᱚ ᱪᱮᱫ ᱯᱮ ᱠᱩᱥᱤᱭᱟᱜᱼᱟ ᱚᱸᱰᱮᱱᱟᱜ ᱟᱨ ᱚᱠᱚᱭ ᱠᱚ ᱵᱟᱯᱮ ᱠᱩᱥᱤᱭᱟᱜᱼᱟ ᱚᱱᱟ ᱠᱚ ᱛᱟᱵᱚᱱ ᱞᱟᱹᱭ ᱫᱟᱲᱮᱭᱟᱜᱼᱟ ᱯᱮ ᱤᱧᱢᱟ ᱟᱹᱰᱤᱜᱤᱧ ᱠᱩᱥᱤᱭᱟᱜᱼᱟ ᱚᱸᱰᱮᱱᱟᱜ ᱟᱹᱠᱤᱱᱟᱜ ᱡᱟᱦᱟᱸ ᱮᱠᱴᱤᱱ ᱛᱟᱹᱠᱤᱱ ᱢᱮᱱᱟᱜᱼᱟ ᱟᱹᱠᱤᱱᱟᱜ ᱡᱟᱦᱟᱸ ᱨᱳᱞ ᱛᱟᱹᱠᱤᱱ ᱢᱮᱱᱟᱜᱼᱟ ᱥᱮ ᱤᱧ ᱢᱟ ᱚᱸᱰᱮᱱᱟᱜ ᱥᱮ ᱟᱹᱰᱤᱜᱤᱧ ᱠᱩᱥᱤ ᱠᱟᱣᱫᱟ ᱚᱱᱟᱛᱮ ᱤᱧᱟᱹᱜ ᱱᱮᱛᱟᱨ ᱦᱚᱸᱧ ᱠᱩᱥᱤᱜ ᱜᱮᱭᱟ ᱱᱮᱛᱟᱨ ᱦᱚᱸ ᱵᱤᱪ ᱵᱤᱪ ᱨᱮᱧ ᱧᱮᱞ ᱵᱟᱲᱟᱭ ᱜᱮᱭᱟ ᱚᱱᱠᱟ ᱟᱹᱰᱤ ᱰᱷᱮᱨ ᱠᱚᱡ ᱢᱩᱵᱷᱤᱧ ᱧᱮᱞ ᱠᱟᱜᱼᱟ ᱥᱟᱱᱛᱟᱲᱟᱜ ᱞᱮᱠᱤᱱ ᱡᱚᱛᱚᱠᱷᱚᱱ ᱰᱷᱮᱨ ᱫᱚ ᱤᱧ ᱫᱚ ᱥᱟᱱᱛᱟᱲᱟᱜ ᱢᱚᱫᱽᱫᱷᱮ ᱨᱮᱫᱚ ᱤᱧ ᱫᱚ ᱥᱟᱹᱜᱟᱹᱭ ᱜᱮᱧ ᱠᱩᱥᱤᱭᱟᱜᱼᱟ ᱟᱨ ᱠᱩ ᱠᱚᱛᱟᱵᱚᱱᱯᱮ ᱧᱮᱞ ᱠᱟᱜᱼᱟ ᱥᱮ ᱵᱟᱯᱮ ᱧᱮᱞ ᱠᱟᱜᱼᱟ ᱞᱟᱹᱭ ᱛᱟᱵᱚᱱᱯᱮ ᱱᱟᱸᱜ ᱦᱳᱭ